ᱵᱤᱨᱵᱷᱩᱢ ᱦᱚᱱᱚᱛ ᱨᱮ ᱢᱩᱬᱩᱫ ᱵᱮᱨᱮᱫ ᱦᱩᱭ ᱩᱜ ᱠᱟᱱᱟ ᱯᱟᱪᱟᱢᱤ ᱟᱨ ᱰᱷᱚᱞᱠᱟᱴᱟ ᱚᱱᱟᱠᱤᱱ ᱠᱷᱚᱱ ᱜᱮ ᱠᱟᱹᱣᱰᱤ ᱫᱚ ᱩᱱᱠᱤᱱᱟᱜ ᱦᱩᱭᱩᱜ ᱠᱟᱱᱟ ᱟᱨ ᱥᱚᱨᱠᱟᱨ ᱴᱷᱮᱱ ᱠᱷᱚᱡ ᱦᱚᱸ ᱜᱚᱲᱚ ᱫᱟᱲᱮ ᱧᱟᱢ ᱮᱫᱟ